ᱤᱧ ᱢᱤᱫᱴᱟᱹᱝ ᱥᱟᱸᱜᱷᱟᱨ ᱴᱷᱟᱶ ᱨᱮᱱᱟᱜ ᱵᱚᱨᱱᱚᱱᱤᱧ ᱮᱢ ᱮᱫᱟ ᱡᱟᱦᱟᱸ ᱴᱷᱟᱶ ᱨᱮᱫᱚ ᱤᱧᱤᱧ ᱪᱟᱞᱟᱣ ᱵᱟᱲᱟ ᱟᱠᱟᱱᱟ ᱟᱹᱰᱤ ᱠᱟᱹᱴᱤᱡ ᱨᱮ ᱛᱚᱠᱷᱚᱱ ᱫᱚ ᱴᱩᱭᱮᱞᱵ ᱨᱤᱧ ᱛᱟᱦᱮᱸ ᱠᱟᱱᱟ ᱯᱚᱸᱰᱤᱛ ᱨᱟᱹᱜᱷᱩᱱᱟᱛᱷ ᱢᱩᱨᱢᱩ ᱥᱠᱩᱞ ᱨᱮᱧ ᱯᱟᱲᱦᱟᱜ ᱠᱟᱱ ᱛᱟᱦᱮᱱᱟ ᱵᱟᱸᱠᱩᱲᱟ ᱡᱮᱞᱟ ᱨᱮ ᱵᱟᱝ ᱚᱱᱟᱫᱚ ᱵᱟᱸᱠᱩᱲᱟ ᱡᱮᱞᱟ ᱨᱮᱭᱟᱜ ᱴᱷᱟᱶ ᱠᱟᱱ ᱜᱮᱭᱟ ᱚᱸᱰᱮ ᱫᱚ ᱯᱤᱠᱱᱤᱠ ᱤᱫᱤ ᱞᱮᱫ ᱞᱮᱭᱟ ᱱᱚᱝᱠᱟ ᱨᱮᱭᱟᱲ ᱫᱤᱱ ᱜᱮ ᱚᱸᱰᱮ ᱫᱚ ᱟᱹᱰᱤ ᱞᱟᱹᱴᱩ ᱵᱤᱨ ᱢᱮᱱᱟᱜᱼᱟ ᱚᱱᱟ ᱵᱤᱨ ᱯᱟᱨᱚᱢ ᱠᱟᱛᱮᱜ ᱡᱚᱯᱚᱜ ᱨᱮᱜᱮ ᱵᱤᱨ ᱡᱚᱯᱚᱜ ᱨᱮᱜᱮ ᱟᱹᱰᱤ ᱞᱟᱹᱴᱩ ᱥᱮ ᱢᱟᱨᱟᱝ ᱜᱮ ᱢᱤᱫᱴᱮᱡ ᱵᱟᱱ ᱞᱮᱠᱟ ᱢᱮᱱᱟᱜᱼᱟ ᱚᱸᱰᱮ ᱫᱚ ᱱᱷᱟᱣᱟ ᱥᱟᱦ ᱠᱷᱚᱱ ᱪᱟᱞᱟᱣ ᱠᱟᱛᱮᱜ ᱦᱟᱱᱟ ᱥᱟᱦ ᱵᱟᱢ ᱧᱮᱞ ᱧᱟᱢᱟ ᱱᱷᱟᱣᱟ ᱥᱟᱦ ᱨᱮᱢ ᱛᱟᱦᱮᱱᱟ ᱛᱟᱦᱚᱞᱮ ᱦᱟᱱᱟ ᱥᱟᱦ ᱨᱮᱭᱟᱜ ᱚᱛ ᱥᱮ ᱱᱚᱝᱠᱟ ᱜᱷᱩᱴᱩ ᱡᱟᱭᱜᱟ ᱵᱟᱢ ᱧᱮᱞ ᱧᱟᱢᱟ ᱩᱱᱟᱹᱜ ᱞᱟᱴᱩᱭᱟ ᱟᱹᱰᱤ ᱢᱟᱨᱟᱝᱼᱟ ᱚᱸᱰᱮ ᱱᱟᱹᱣᱠᱟᱹ ᱨᱮ ᱢᱮᱱᱟᱜᱼᱟ ᱥᱴᱤᱢᱟᱨ ᱠᱚ ᱢᱮᱱᱟᱜᱼᱟ ᱚᱱᱟ ᱱᱟ ᱣᱠᱟᱹ ᱨᱮᱜᱮ ᱞᱮ ᱫᱮᱡ ᱞᱮᱱᱟ ᱟᱹᱰᱤ ᱩᱛᱟᱹᱨ ᱠᱟᱛᱮᱜ ᱞᱮ ᱪᱟᱞᱟᱣ ᱞᱮᱱᱟ ᱟᱨ ᱫᱮᱡ ᱦᱚᱸᱞᱮ ᱫᱮᱡ ᱮᱱᱟ ᱱᱟ ᱣᱠᱟᱹ ᱫᱮᱡ ᱠᱟᱛᱮᱜ ᱦᱟᱱᱟ ᱡᱟᱦᱟᱸ ᱴᱷᱟᱶ ᱢᱮᱱᱟᱜᱼᱟ ᱦᱟᱱᱟ ᱥᱟᱦ ᱚᱱᱟ ᱞᱮ ᱧᱮᱞ ᱟᱜᱩ ᱠᱮᱫᱟ ᱟᱨᱞᱮ ᱦᱮᱡ ᱮᱱᱟ ᱛᱟᱯᱚᱨᱮ ᱯᱟᱨᱠ ᱠᱚ ᱢᱮᱱᱟᱜᱼᱟ ᱯᱟᱨᱠ ᱨᱮ ᱵᱟᱦᱟ ᱵᱟᱜᱟᱱ ᱠᱚ ᱟᱹᱰᱤ ᱪᱮᱦᱮᱨᱟ ᱢᱮᱱᱟᱜᱼᱟ ᱵᱟᱦᱟ ᱠᱚ ᱵᱟᱦᱟᱣᱟᱠᱟᱱᱟ ᱚᱲᱟᱜ ᱫᱩᱭᱟᱹᱨ ᱢᱮᱱᱟᱜᱼᱟ ᱡᱟᱦᱟᱸ ᱫᱚ ᱟᱹᱰᱤ ᱞᱮᱠᱟᱱᱟᱜ ᱨᱚᱝ ᱛᱮᱠᱚ ᱨᱚᱝ ᱟᱠᱟᱫᱟ ᱡᱮᱢᱚᱱ ᱟᱨᱟᱜ ᱜᱮ ᱥᱩᱵᱩᱡᱽ ᱜᱮ ᱟᱨ ᱥᱟᱥᱟᱝ ᱜᱮ ᱟᱹᱰᱤ ᱞᱮᱠᱟᱱᱟᱜ ᱨᱚᱝ ᱛᱮᱠᱚ ᱨᱚᱝ ᱟᱠᱟᱫᱟ ᱟᱹᱰᱤ ᱢᱚᱡᱽ ᱧᱮᱞᱚᱜ ᱠᱟᱱᱟ ᱟᱹᱰᱤ ᱨᱟᱹᱥᱠᱟᱹ ᱜᱮ ᱵᱩᱡᱷᱟᱹᱜ ᱠᱟᱱᱟ ᱟᱨ ᱢᱤᱫᱴᱟᱹᱝ ᱫᱚ ᱵᱟᱝ ᱵᱟᱨᱭᱟ ᱯᱮᱭᱟ ᱚᱸᱰᱮ ᱫᱚ ᱯᱟᱨᱠ ᱢᱮᱱᱟᱜᱼᱟ ᱚᱱᱟ ᱯᱟᱨᱠ ᱨᱮ ᱫᱚᱞᱱᱟ ᱠᱚ ᱢᱮᱱᱟᱜᱼᱟ ᱫᱚᱞᱱᱟ ᱠᱚ ᱟᱹᱰᱤ ᱞᱮᱠᱟᱱᱟᱜ ᱠᱷᱮᱞᱳᱰᱟᱜ ᱢᱮᱱᱟᱜᱼᱟ ᱠᱩᱢᱤᱨ ᱠᱚ ᱢᱮᱱᱟᱜ ᱠᱚᱣᱟ ᱚᱱᱟ ᱠᱚᱨᱮᱢ ᱫᱮᱡ ᱫᱟᱲᱮᱭᱟᱜᱼᱟ ᱟᱨ ᱡᱚᱛᱚ ᱠᱷᱚᱱ ᱪᱮᱦᱮᱨᱟ ᱥᱮ ᱟᱹᱰᱤ ᱨᱟᱹᱥᱠᱟᱹᱣᱟᱱ ᱠᱟᱛᱷᱟ ᱥᱮ ᱚᱱᱟ ᱫᱚ ᱯᱩᱭᱞᱟᱹᱧ ᱧᱮᱞ ᱮᱫᱟ ᱡᱟᱦᱟᱸ ᱫᱚ ᱨᱟᱥᱛᱟ ᱫᱷᱟᱨᱮ ᱨᱮ ᱯᱷᱚᱞ ᱡᱟᱦᱟᱸ ᱫᱚ ᱯᱷᱚᱞ ᱡᱤᱱᱤᱥ ᱟᱸᱜᱩᱨ ᱟᱯᱮᱞ ᱠᱟᱭᱨᱟ ᱚᱱᱟ ᱠᱚ ᱨᱟᱥᱛᱟ ᱨᱮ ᱞᱟᱹᱴᱩ ᱞᱟᱹᱴᱩ ᱵᱮᱱᱟᱣ ᱠᱟᱛᱮᱜ ᱚᱱᱟ ᱨᱮᱭᱟᱜ ᱜᱚᱴᱟ ᱚᱱᱟ ᱡᱟᱦᱟᱸ ᱠᱚ ᱵᱮᱱᱟᱣᱟᱠᱟᱫᱟ ᱜᱚᱴᱟ ᱪᱮᱭᱟᱨ ᱜᱮ ᱚᱱᱟ ᱫᱚ ᱢᱤᱫᱴᱟᱹᱝ ᱯᱷᱚᱞ ᱜᱮ ᱡᱮᱢᱚᱱ ᱠᱟᱭᱨᱟ ᱠᱷᱟᱱ ᱠᱟᱭᱨᱟ ᱨᱮᱱᱟᱜ ᱜᱮ ᱪᱮᱭᱟᱨ ᱩᱞ ᱠᱷᱟᱱ ᱩᱞ ᱨᱮᱭᱟᱜ ᱜᱮ ᱪᱮᱭᱟᱨ ᱟᱨ ᱞᱮᱵᱩ ᱠᱷᱟᱱ ᱞᱮᱵᱩ ᱨᱮᱭᱟᱜ ᱜᱮ ᱚᱱᱠᱟ ᱠᱚ ᱵᱮᱱᱟᱣᱟᱠᱟᱫᱟ ᱟᱨ ᱨᱟᱥᱛᱟ ᱨᱮ ᱫᱚᱢᱮ ᱢᱚᱡᱽ ᱟᱞᱯᱚᱱᱟ ᱠᱚ ᱟᱸᱠᱟᱣ ᱟᱠᱟᱫᱟ ᱚᱱᱟ ᱪᱮᱭᱟᱨ ᱠᱚᱨᱮ ᱦᱚᱢ ᱫᱩᱲᱩᱵ ᱫᱟᱲᱮᱭᱟᱜᱼᱟ ᱟᱨ ᱫᱷᱟᱨᱮ ᱫᱷᱟᱨᱮ ᱛᱮ ᱩᱱᱠᱩ ᱫᱚᱠᱟᱱ ᱠᱚ ᱠᱚ ᱛᱤᱜᱩ ᱟᱠᱟᱱᱟ ᱥᱮ ᱠᱚ ᱦᱮᱡ ᱟᱠᱟᱱᱟ ᱟᱭᱤᱥᱠᱨᱤᱢ ᱠᱚᱠᱚ ᱟᱠᱷᱨᱤᱧ ᱮᱫᱟ ᱟᱹᱰᱤ ᱢᱚᱡᱽ ᱡᱟᱭᱜᱟ ᱵᱤᱨ ᱢᱮᱱᱟᱜᱼᱟ ᱨᱟᱥᱛᱟ ᱦᱟᱱᱟ ᱥᱟᱦ ᱱᱷᱟᱣᱟ ᱥᱟᱦ ᱟᱹᱰᱤ ᱢᱟᱨᱟᱝ ᱢᱟᱨᱟᱝ ᱫᱟᱨᱮ ᱢᱮᱱᱟᱜᱼᱟ ᱟᱨ ᱚᱱᱟ ᱡᱟᱦᱟᱸ ᱢᱟᱨᱟᱝ ᱵᱟᱱ ᱠᱟᱱᱟ ᱚᱱᱟ ᱵᱟᱱ ᱫᱷᱟᱨᱮ ᱫᱷᱟᱨᱮ ᱛᱮ ᱟᱹᱰᱤ ᱱᱟᱯᱟᱭ ᱜᱮ ᱫᱩᱲᱩᱵᱟᱜ ᱠᱚ ᱵᱮᱱᱟᱣ ᱟᱠᱟᱫᱟ ᱚᱱᱟ ᱰᱩᱲᱩᱵᱟᱜ ᱠᱚ ᱚᱸᱰᱮ ᱡᱩᱫᱤᱢ ᱫᱩᱲᱩᱵ ᱟᱢ ᱢᱚᱱᱮᱭᱟᱢ ᱥᱚᱨᱜᱚᱧ ᱦᱮᱡ ᱟᱠᱟᱱᱟ ᱡᱟᱦᱟᱸ ᱫᱚ ᱫᱩᱲᱩᱵ ᱞᱮᱱᱠᱷᱟᱱ ᱟᱹᱰᱤ ᱱᱟᱯᱟᱭ ᱵᱩᱡᱷᱟᱹᱜᱼᱟ ᱟᱹᱰᱤ ᱢᱚᱡᱽ ᱜᱮᱢ ᱵᱩᱡᱷᱟᱹᱣᱟ ᱟᱨ ᱚᱱᱟ ᱵᱟᱱ ᱨᱮᱭᱟᱜ ᱨᱮᱭᱟᱲ ᱦᱤᱥᱤᱫ ᱦᱚᱭ ᱱᱚᱝᱠᱟ ᱦᱤᱡᱩᱜᱼᱟ ᱡᱟᱦᱟᱸ ᱫᱚ ᱢᱚᱱᱮ ᱨᱮ ᱟᱹᱰᱤ ᱨᱟᱹᱥᱠᱟᱹ ᱜᱮᱢ ᱵᱩᱡᱷᱟᱹᱣᱟ ᱱᱚᱣᱟ ᱥᱟᱸᱜᱷᱟᱨ ᱴᱷᱟᱶ ᱫᱚ ᱡᱚᱛᱚᱠᱷᱚᱱ ᱤᱧᱟᱹᱜ ᱥᱚᱨᱮᱥ ᱥᱟᱸᱜᱷᱟᱨ ᱴᱷᱟᱶ ᱠᱟᱱᱟ